ᱡᱷᱟᱲᱠᱷᱚᱸᱰ ᱨᱮ ᱢᱟᱱᱣᱟᱠᱚ ᱥᱟᱶᱟᱨᱛᱮ ᱛᱟᱦᱮᱱ ᱞᱟᱹᱜᱤᱫ ᱛᱮ ᱨᱟᱱ ᱢᱩᱨᱜᱟᱹᱱ ᱵᱮᱵᱚᱥᱛᱟ ᱢᱮᱱᱟᱜ ᱜᱮᱭᱟ ᱥᱚᱨᱠᱟᱨᱤ ᱯᱟᱦᱴᱟ ᱠᱷᱚᱱᱟᱜ ᱦᱚᱸ ᱵᱮᱵᱚᱥᱛᱟ ᱢᱮᱱᱟᱜ ᱜᱮᱭᱟ ᱟᱨ ᱱᱤᱝᱠᱟᱹ ᱯᱨᱟᱭᱵᱷᱮᱴ ᱠᱷᱚᱱᱟᱜ ᱦᱚᱸ ᱵᱮᱵᱚᱥᱛᱟ ᱢᱮᱱᱟᱜ ᱜᱮᱭᱟ ᱟᱫᱚ ᱥᱚᱨᱠᱟᱨᱤ ᱯᱟᱦᱴᱟ ᱠᱷᱚᱱᱟᱜ ᱫᱚ ᱩᱱᱟᱹᱜ ᱢᱚᱡᱽᱛᱮᱫᱚ ᱵᱟᱹᱱᱩᱜ ᱟᱱᱟ ᱡᱟᱦᱟᱸ ᱛᱤᱱᱟᱹᱜ ᱯᱨᱟᱭᱵᱷᱮᱴᱨᱮ ᱢᱮᱱᱟᱜᱼᱟ ᱟᱫᱚ ᱥᱚᱨᱠᱟᱨᱤ ᱵᱷᱚᱨᱥᱟᱨᱮ ᱡᱟᱦᱟᱭ ᱠᱚᱠᱚ ᱨᱟᱱ ᱢᱩᱨᱜᱟᱹᱱᱚᱜ ᱠᱟᱱᱟ ᱩᱱᱠᱩ ᱫᱚ ᱡᱤᱣᱤ ᱦᱚᱸᱠᱚ ᱟᱫ ᱩᱛᱟᱹᱨ ᱵᱟᱲᱟᱣ ᱠᱟᱫ ᱜᱮᱭᱟ ᱚᱱᱟᱛᱮ ᱟᱭᱢᱟ ᱠᱤᱪᱷᱤᱜᱟᱱ ᱦᱚᱲ ᱠᱚᱫᱚ ᱢᱟᱱᱮ ᱥᱚᱨᱠᱟᱨᱤ ᱨᱮᱫᱚ ᱟᱥᱯᱟᱛᱟᱞ ᱠᱚᱨᱮ ᱫᱚ ᱩᱱᱟᱹᱜ ᱵᱟᱠᱚ ᱨᱟᱱᱚᱜᱼᱟ ᱚᱱᱮ ᱯᱨᱟᱭᱵᱷᱮᱨᱴ ᱠᱚᱨᱮ ᱜᱮᱠᱚ ᱨᱟᱱᱚᱜᱼᱟ ᱱᱚᱰᱮ ᱜᱤᱫᱽᱨᱟᱹ ᱠᱚᱠᱷᱚᱱ ᱜᱤᱫᱽᱨᱟᱹ ᱠᱚᱨᱮ ᱠᱷᱚᱱ ᱢᱟᱨᱟᱝ ᱫᱷᱟᱹᱵᱤᱡ ᱛᱤᱨᱞᱟᱹ ᱥᱮ ᱠᱚᱲᱟ ᱦᱚᱯᱚᱱ ᱡᱚᱛᱚ ᱠᱚᱨᱮᱱᱟᱜ ᱜᱮ ᱨᱟᱱ ᱢᱩᱨᱜᱟᱹᱱ ᱫᱚ ᱵᱮᱵᱚᱥᱛᱟ ᱛᱟᱦᱮᱱ ᱠᱟᱱ ᱜᱮᱭᱟ ᱟᱫᱚ ᱚᱱᱟ ᱢᱚᱡᱽᱛᱮ ᱡᱩᱫᱤ ᱨᱟᱱ ᱠᱚ ᱢᱟᱱᱮ ᱦᱟᱛᱟᱣᱮᱢ ᱜᱟᱱ ᱠᱮᱜᱼᱟ ᱤᱱᱟᱹᱠᱷᱟᱱ ᱫᱚ ᱥᱚᱨᱠᱟᱨᱤ ᱵᱮᱵᱚᱥᱛᱟ ᱠᱷᱚᱱᱟᱜ ᱦᱚᱸ ᱨᱟᱱ ᱢᱩᱨᱜᱟᱹᱱ ᱠᱚ ᱦᱟᱛᱟᱣᱮᱫ ᱜᱮᱭᱟ ᱟᱫᱚ ᱵᱮᱵᱮᱥ ᱦᱚᱸ ᱵᱮᱵᱮᱥ ᱠᱟᱱᱜᱮᱭᱟ ᱟᱫᱚ ᱡᱟᱹᱥᱛᱤ ᱠᱟᱭᱛᱮ ᱱᱤᱛᱚᱜ ᱫᱚ ᱯᱨᱟᱭᱵᱷᱮᱴ ᱠᱚᱨᱮ ᱠᱷᱚᱱᱟᱜ ᱦᱚᱸᱠᱚ ᱨᱟᱱᱚᱜ ᱠᱟᱱ ᱜᱮᱭᱟ ᱱᱚᱰᱮ ᱧᱮᱞ ᱜᱟᱱᱚᱜᱼᱟ ᱡᱮ ᱡᱟᱦᱟᱭ ᱠᱚ ᱢᱟᱱᱮ ᱨᱩᱣᱟᱹᱜ ᱠᱟᱱᱟ ᱠᱚ ᱩᱱᱠᱩ ᱫᱚ ᱡᱟᱦᱟᱸ ᱡᱩᱫᱤ ᱟᱠᱚ ᱦᱚᱲᱢᱚ ᱥᱟᱶᱟᱨ ᱞᱟᱹᱜᱤᱫ ᱛᱮᱜᱮ ᱟᱠᱚ ᱱᱤᱡᱮᱛᱮ ᱵᱟᱠᱚ ᱡᱚᱛᱚᱱᱮᱫᱟ ᱩᱱᱠᱩᱜᱮ ᱡᱟᱹᱥᱛᱤ ᱠᱚ ᱨᱩᱣᱟᱹᱜ ᱠᱟᱱᱟ ᱡᱟᱦᱟᱸ ᱡᱮ ᱦᱟᱸᱰᱤ ᱯᱟᱹᱨᱣᱟᱹ ᱡᱟᱹᱥᱛᱤ ᱧᱩᱭᱫᱟᱭ ᱩᱱᱤ ᱫᱚ ᱡᱟᱹᱥᱛᱤᱜᱮ ᱨᱩᱣᱟᱹ ᱨᱟᱵᱟᱝ ᱦᱤᱡᱩᱜ ᱠᱟᱱᱟ ᱟᱨ ᱫᱟᱦᱟ ᱡᱟᱦᱟᱸ ᱟᱡᱟᱜ ᱦᱚᱲᱢᱚ ᱡᱤᱣᱤ ᱡᱟᱹᱛᱤ ᱡᱩᱫᱤ ᱫᱟᱭᱟ ᱫᱩᱞᱟᱹᱲ ᱛᱟᱭ ᱢᱮᱱᱟᱜᱼᱟ ᱩᱭᱦᱟᱹᱨ ᱛᱟᱭ ᱩᱱᱤ ᱫᱚ ᱱᱟᱥᱮ ᱨᱩᱣᱟᱹ ᱨᱮᱜᱮ ᱦᱟᱥᱯᱟᱛᱟᱞ ᱠᱷᱚᱱ ᱨᱟᱱᱮ ᱟᱹᱜᱩᱭᱮᱜᱼᱟ ᱟᱫᱚ ᱮᱱᱠᱷᱟᱱᱜᱮ ᱞᱚᱜᱚᱱᱮ ᱵᱮᱥᱚᱜ ᱠᱟᱱᱟ ᱡᱟᱦᱟᱭ ᱞᱚᱜᱚᱱᱚᱜ ᱵᱟᱭ ᱵᱟᱲᱟᱭᱟ ᱨᱩᱣᱟᱹ ᱞᱮᱱᱠᱷᱟᱱ ᱡᱩᱫᱤ ᱩᱱᱤ ᱞᱚᱜᱚᱱ ᱵᱟᱭ ᱨᱟᱱᱚᱜᱼᱟ ᱮᱱᱠᱷᱟᱱ ᱵᱤᱞᱚᱢ ᱥᱮ ᱯᱚᱞᱚᱢ ᱞᱮᱱᱠᱷᱟᱱ ᱯᱚᱞᱚᱢ ᱛᱮ ᱨᱟᱱᱚᱜ ᱟᱭ ᱮᱱᱮᱠᱷᱟᱱ ᱟᱡᱟᱜ ᱟᱡᱟᱜ ᱚᱸᱫᱚᱜᱚᱪᱚ ᱥᱮ ᱠᱚᱥᱴᱚ ᱡᱟᱹᱥᱛᱤ ᱢᱮᱱᱟᱜᱼᱟ ᱚᱱᱟ ᱤᱭᱟᱹᱛᱮ ᱨᱟᱱ ᱢᱩᱨᱜᱟᱹᱱ ᱨᱮᱱᱟᱜ ᱵᱮᱵᱚᱥᱛᱟ ᱫᱚ ᱥᱚᱚᱨᱠᱟᱨᱤ ᱯᱟᱦᱴᱟ ᱠᱷᱚᱱᱟᱜ ᱵᱮᱵᱚᱥᱛᱟ ᱢᱮᱱᱟᱜ ᱜᱮᱭᱟ ᱟᱨ ᱯᱨᱟᱭᱵᱷᱮᱴ ᱯᱟᱥᱴᱟ ᱥᱮᱡ ᱠᱷᱚᱱᱟᱜ ᱚᱱᱟ ᱵᱮᱵᱚᱥᱛᱟ ᱢᱮᱱᱟᱜ ᱜᱮᱭᱟ ᱟᱫᱚ ᱱᱚᱰᱮ ᱩᱥᱟᱹᱨᱟᱛᱮ ᱵᱮᱥᱚᱜ ᱞᱮᱠᱟ ᱡᱩᱫᱤᱢ ᱥᱩᱵᱤᱫᱟᱢ ᱠᱷᱚᱡᱚᱜᱼᱟ ᱤᱱᱟᱹᱠᱷᱟᱱᱫᱚ ᱯᱨᱟᱭᱵᱷᱮᱴ ᱨᱮᱠᱚ ᱨᱟᱱᱚᱜ ᱠᱟᱱᱟ ᱟᱨ ᱡᱩᱫᱤ ᱱᱚᱝᱠᱟ ᱯᱩᱭᱥᱟᱹ ᱛᱟᱠᱚ ᱴᱟᱠᱟ ᱡᱩᱫᱤ ᱩᱱᱟᱹᱜ ᱵᱟᱪᱩᱜ ᱠᱟᱱ ᱛᱟᱠᱚᱣᱟ ᱮᱱᱠᱷᱟᱱ ᱩᱱᱠᱩ ᱫᱚ ᱥᱚᱨᱠᱟᱨᱤ ᱠᱚᱨᱮ ᱜᱮᱠᱚ ᱨᱟᱱᱚᱜ ᱠᱟᱱ ᱜᱮᱭᱟ